ᱯᱮ ᱜᱮᱞ ᱱᱚᱵᱷᱮᱢᱵᱚᱨ ᱨᱮ ᱥᱚᱨᱠᱟᱨᱤ ᱱᱚᱠᱨᱤ ᱨᱤᱧ ᱥᱮᱞᱮᱫ ᱞᱮᱱᱟ ᱯᱮ ᱟᱱᱟᱜ ᱡᱟᱱᱩᱣᱟᱨᱤ ᱨᱮ ᱤᱧ ᱵᱟᱵᱟᱭ ᱜᱚᱛᱚ ᱞᱮᱱᱟ ᱵᱟᱨ ᱜᱮᱞ ᱯᱮ ᱨᱮ ᱟᱞᱮ ᱛᱟᱞᱟ ᱢᱟᱹᱭ ᱨᱮᱱ ᱠᱚᱲᱟᱭ ᱡᱟᱱᱟᱢ ᱞᱮᱱᱟ ᱵᱟᱨ ᱜᱮᱞ ᱢᱚᱬᱮ ᱰᱤᱥᱮᱢᱵᱚᱨ ᱨᱮ ᱡᱤᱥᱩᱭ ᱡᱟᱱᱟᱢ ᱞᱮᱱᱟ ᱵᱟᱨ ᱜᱮᱞ ᱢᱚᱬᱮ ᱵᱟᱹᱭᱥᱟᱹᱠᱷ ᱨᱮ ᱚᱱᱚᱬᱦᱤᱭᱟᱹ ᱨᱚᱵᱤᱱᱫᱚᱨᱚᱱᱟᱛᱷ ᱴᱷᱟᱹᱠᱩᱨ ᱮ ᱡᱟᱱᱟᱢ ᱞᱮᱱᱟ